ᱟᱵᱚ ᱥᱤᱢ ᱢᱮᱨᱚᱢ ᱜᱮᱹᱰᱮᱹ ᱡᱟᱦᱟᱸ ᱵᱚᱱ ᱟᱹᱥᱩᱞᱮᱫ ᱠᱚᱣᱟ ᱩᱱᱠᱩ ᱫᱚ ᱟᱹᱭᱩᱵ ᱵᱮᱲᱟ ᱫᱚ ᱚᱲᱟᱜ ᱨᱮᱵᱚᱱ ᱠᱷᱟᱹᱲᱮᱫ ᱠᱚᱣᱟ ᱟᱨ ᱥᱮᱛᱟᱜ ᱵᱮᱲᱟ ᱫᱚ ᱡᱟᱦᱟᱸᱞᱮᱠᱟ ᱟᱵᱚ ᱵᱚ ᱵᱮᱨᱮᱫᱱᱟ ᱚᱱᱠᱟ ᱵᱚ ᱟᱲᱟᱜ ᱠᱚᱣᱟ ᱡᱟᱦᱟᱸᱞᱮᱠᱟ ᱵᱚᱱ ᱟᱲᱟᱜ ᱠᱮᱫ ᱠᱚᱣᱟ ᱚᱱᱠᱟᱜᱮ ᱥᱤᱢ ᱦᱩᱭᱩᱜ ᱠᱤ ᱜᱮᱹᱰᱮᱹ ᱦᱩᱭᱩᱜ ᱩᱱᱠᱩ ᱫᱚ ᱪᱟᱨᱟ ᱵᱚ ᱮᱨᱟᱫ ᱠᱚᱣᱟ ᱪᱟᱨᱟ ᱵᱚ ᱮᱨᱟᱫ ᱠᱚᱣᱟ ᱡᱚᱢ ᱠᱮᱫᱟᱠᱚ ᱛᱟᱭᱚᱢ ᱫᱚ ᱟᱠᱚᱛᱮ ᱟᱹᱥᱩᱞᱚᱜ ᱠᱚ ᱪᱟᱞᱟᱣᱮᱱᱟ ᱪᱟᱨᱟ ᱯᱟᱱᱛᱮ ᱛᱟᱭᱚᱱ ᱤᱱᱟᱹ ᱯᱚᱨᱮ ᱫᱚ ᱜᱚᱴᱟ ᱥᱤᱧ ᱠᱚ ᱛᱟᱦᱮᱱᱟ ᱟᱨ ᱡᱟᱦᱟᱸᱜᱮ ᱡᱚᱢ ᱠᱚ ᱧᱟᱢ ᱠᱮᱜᱼᱟ ᱯᱟᱱᱛᱮ ᱠᱮᱜ ᱟᱠᱚ ᱡᱚᱢ ᱠᱮᱜ ᱟᱠᱚ ᱦᱤᱡᱩᱜ ᱟᱠᱚ ᱟᱹᱭᱩᱵ ᱵᱮᱲᱟ ᱫᱚ ᱛᱟᱭᱚᱢ ᱫᱚ ᱟᱨᱦᱚᱸ ᱚᱱᱠᱟᱜᱮ ᱡᱮ ᱡᱟᱦᱟᱨ ᱟᱠᱚᱣᱟᱜ ᱰᱮᱨᱟ ᱨᱮᱠᱚ ᱵᱚᱞᱚᱱᱟ ᱩᱱᱠᱩ ᱞᱟᱹᱜᱤᱫ ᱛᱮᱫᱚ ᱢᱤᱼᱢᱤᱫᱴᱤᱡ ᱰᱮᱨᱟ ᱵᱚ ᱵᱮᱱᱟᱣ ᱠᱟᱜᱼᱟ ᱥᱤᱢ ᱛᱟᱦᱮᱱ ᱞᱟᱹᱜᱤᱫ ᱜᱮᱹᱰᱮᱹ ᱛᱟᱦᱮᱱ ᱞᱟᱹᱜᱤᱫ ᱚᱱᱠᱟ ᱵᱚ ᱵᱮᱱᱟᱣ ᱠᱟᱜᱼᱟ ᱟᱫᱚ ᱩᱱᱠᱩ ᱫᱚ ᱟᱹᱭᱩᱵ ᱮᱱᱠᱷᱟᱱᱼᱜᱮ ᱟᱠᱚᱣᱟᱜ ᱰᱮᱨᱟᱛᱮ ᱡᱮ ᱡᱟᱦᱟᱨ ᱡᱮ ᱡᱟᱦᱟᱨ ᱠᱚ ᱦᱤᱡᱩᱜᱼᱟ ᱟᱨ ᱡᱮ ᱡᱟᱦᱟᱨ ᱰᱮᱨᱟ ᱨᱮ ᱟᱵᱚ ᱵᱚ ᱠᱷᱟᱹᱲ ᱠᱟᱠᱚᱣᱟ ᱟᱨ ᱢᱮᱨᱚᱢ ᱦᱚᱸ ᱚᱱᱠᱟᱜᱮ ᱟᱵᱚ ᱡᱩᱫᱤᱵᱚᱱ ᱟᱹᱥᱩᱞ ᱠᱚᱣᱟ ᱮᱱᱠᱷᱟᱱ ᱩᱱᱠᱩ ᱞᱟᱹᱜᱤᱫᱛᱮ ᱢᱤᱫᱴᱤᱡ ᱚᱲᱟᱜ ᱵᱚᱱ ᱵᱮᱱᱟᱣᱟ ᱠᱩᱴᱷᱨᱤ ᱵᱚ ᱵᱮᱱᱟᱣ ᱠᱟᱜᱼᱟ ᱩᱱᱠᱩ ᱦᱚᱸ ᱚᱱᱠᱟ ᱜᱮᱠᱚ ᱛᱟᱦᱮᱱᱟ ᱥᱮᱛᱟᱜ ᱵᱮᱲᱟ ᱫᱚᱵᱚ ᱚᱰᱳᱠ ᱠᱚᱣᱟ ᱤᱱᱟᱹ ᱯᱚᱨᱮ ᱫᱚ ᱯᱟᱞᱦᱟ ᱠᱚᱵᱚ ᱟᱹᱜᱩᱣᱟᱠᱚᱣᱟ ᱵᱟᱠᱷᱟᱱ ᱨᱟᱲᱟ ᱠᱚᱣᱟ ᱵᱚ ᱜᱩᱯᱤ ᱠᱚᱣᱟ ᱵᱚᱱ ᱮᱢᱟᱱ ᱠᱚᱣᱟ ᱵᱚ ᱟᱹᱭᱩᱵ ᱵᱮᱲᱟ ᱫᱚ ᱟᱠᱚ ᱠᱩᱥᱤ ᱛᱮᱜᱮ ᱟᱵᱚ ᱡᱟᱦᱟᱸᱞᱮᱠᱟ ᱴᱷᱟᱣᱠᱟ ᱡᱟᱭᱜᱟ ᱚᱠᱟᱨᱮ ᱛᱟᱵᱚ ᱢᱮᱱᱟᱜᱼᱟ ᱚᱲᱟᱜ ᱟᱠᱚᱦᱚᱸ ᱚᱱᱠᱟ ᱜᱮᱠᱚ ᱵᱟᱲᱟᱭ ᱠᱟᱜᱼᱟ ᱟᱠᱚ ᱡᱟᱛᱮ ᱠᱚᱨᱮ ᱡᱚᱢ ᱪᱟᱞᱟᱣ ᱮᱱᱟᱠᱚ ᱫᱟᱲᱟ ᱵᱟᱲᱟ ᱠᱮᱫᱼᱟᱠᱚ ᱡᱚᱢ ᱠᱮᱜ ᱟᱠᱚ ᱟᱹᱭᱩᱵ ᱮᱱᱠᱷᱟᱱ ᱟᱠᱚ ᱟᱠᱚ ᱛᱮᱜᱮ ᱟᱠᱚ ᱩᱭᱦᱟᱹᱨ ᱠᱟᱛᱮᱫ ᱟᱠᱚ ᱱᱤᱡᱮ ᱛᱮᱜᱮ ᱟᱠᱚ ᱡᱮ ᱡᱟᱦᱟᱨ ᱴᱷᱟᱶᱛᱮ ᱚᱲᱟᱜ ᱛᱮᱠᱚ ᱦᱤᱡᱩᱜᱼᱟ ᱥᱤᱢᱦᱚᱸ ᱚᱱᱠᱟᱜᱮ ᱟᱨ ᱜᱮᱹᱰᱮᱹᱦᱚᱸ ᱚᱱᱠᱟᱜᱮ ᱠᱤ ᱡᱟᱦᱟᱱᱟᱜ ᱡᱤᱱᱤᱥ ᱵᱚ ᱪᱟᱥ ᱠᱟᱠᱚᱣᱟ ᱩᱱᱠᱩᱦᱚᱸ ᱚᱱᱠᱟᱜᱮ ᱟᱠᱚ ᱟᱠᱚ ᱛᱮᱠᱚ ᱦᱤᱡᱩᱜᱼᱟ ᱡᱟᱦᱟᱸ ᱛᱤᱱᱟᱹᱜ ᱜᱷᱟᱹᱲᱤᱡ ᱠᱚ ᱫᱟᱲᱟ ᱵᱟᱲᱟ ᱠᱟᱛᱮᱫ ᱡᱚᱢ ᱠᱟᱛᱮᱫ ᱤᱱᱟᱹ ᱜᱷᱟᱲᱤᱡ ᱠᱚ ᱡᱚᱢᱟ ᱟᱨ ᱡᱮ ᱡᱟᱦᱟᱨ ᱰᱮᱨᱟᱛᱮ ᱟᱠᱚ ᱛᱮᱠᱚ ᱦᱤᱡᱩᱜᱼᱟ ᱟᱨ ᱟᱵᱚ ᱛᱮᱜᱮ ᱛᱟᱭᱚᱢ ᱫᱚ ᱚᱲᱟᱜ ᱨᱮᱵᱚᱱ ᱥᱟᱢᱴᱟᱣ ᱠᱚᱣᱟ